ᱦᱮᱞᱳ ᱵᱤ ᱰᱤ ᱳ ᱚᱯᱷᱤᱥ ᱠᱟᱱ ᱜᱮᱭᱟ ᱦᱮᱸᱛᱚ ᱟᱹᱞᱤᱧ ᱜᱮᱞᱤᱧ ᱠᱚᱞ ᱞᱮᱫᱟ ᱡᱟᱴᱟ ᱴᱚᱞᱟ ᱠᱷᱚᱱᱟᱜ ᱯᱟᱨᱚ ᱦᱮᱢᱵᱨᱚᱢ ᱛᱚ ᱟᱹᱞᱤᱧ ᱱᱚᱣᱟ ᱚᱲᱟᱜ ᱯᱮ ᱮᱢᱟᱜ ᱞᱤᱧ ᱛᱟᱦᱮᱸᱜ ᱫᱚ ᱵᱮᱥ ᱜᱮᱞᱤᱧ ᱯᱩᱨᱟᱹᱣ ᱠᱮᱫᱟ ᱛᱚ ᱚᱱᱟ ᱠᱷᱟᱹᱛᱤᱨ ᱛᱮ ᱢᱤᱫ ᱫᱤᱱ ᱜᱟᱱ ᱧᱮᱞ ᱤᱫᱤ ᱯᱮ ᱪᱮᱫ ᱞᱮᱠᱟᱞᱤᱧ ᱢᱟᱱᱮ ᱟᱹᱰᱤ ᱱᱟᱯᱟᱭ ᱜᱮᱞᱤᱧ ᱯᱩᱨᱟᱹᱣ ᱠᱮᱜᱼᱟ ᱚᱲᱟᱜ ᱠᱚ ᱛᱚ ᱚᱱᱟ ᱨᱮᱭᱟᱜ ᱥᱟᱨᱴᱤᱯᱷᱤᱠᱮᱴ ᱵᱟᱯᱮ ᱮᱢᱟ ᱞᱤᱧᱟᱹ ᱛᱚ ᱚᱱᱟ ᱜᱮᱞᱤᱧ ᱠᱚᱞ ᱟᱠᱟᱫᱟ ᱛᱚ ᱧᱮᱞ ᱤᱫᱤ ᱯᱮ ᱟᱨ ᱥᱟᱨᱴᱤᱯᱷᱤᱠᱮᱴ ᱮᱢᱟᱞᱤᱧᱯᱮ ᱟᱨ ᱱᱟᱯᱟᱭ ᱛᱮᱜᱮᱞᱤᱧ ᱯᱩᱨᱟᱹᱣ ᱠᱮᱜᱼᱟ ᱤᱱᱟᱹ ᱜᱮᱞᱤᱧ ᱠᱚᱞ ᱞᱮᱫᱟ ᱛᱟᱦᱮᱸᱜ ᱢᱟ ᱛᱚᱵᱮᱞᱤᱧ ᱫᱚᱦᱚᱭᱮᱫᱟ